ᱟᱵᱚ ᱟᱹᱫᱤ ᱵᱟᱹᱥᱤ ᱠᱚ ᱠᱤᱲᱤ ᱠᱚᱲᱟ ᱜᱤᱫᱽᱨᱟᱹ ᱠᱚ ᱤᱛᱩᱱ ᱟᱥᱲᱟ ᱨᱮ ᱡᱟᱸᱦᱟ ᱟᱹᱭᱩᱵ ᱵᱮᱲᱟ ᱴᱤᱭᱩᱥᱚᱱ ᱯᱮᱨᱟᱭᱵᱷᱮᱴ ᱥᱟᱵ ᱟᱠᱩ ᱦᱩᱭᱩᱜᱼᱟ ᱛᱳ ᱩᱱᱠᱩ ᱫᱚ ᱟᱹᱰᱤ ᱵᱷᱟᱹᱜᱤ ᱠᱚ ᱥᱤᱠᱷᱱᱟᱹᱛ ᱠᱚ ᱦᱟᱛᱟᱭᱟ ᱡᱟᱸᱦᱟ ᱟᱵᱚ ᱤᱛᱩᱱ ᱟᱥᱟᱲᱟ ᱫᱚ ᱥᱮᱛᱟᱜ ᱵᱮᱞᱟ ᱟᱨ ᱟᱹᱭᱩᱵ ᱵᱮᱞᱟ ᱫᱚ ᱯᱨᱮᱭᱵᱷᱮᱴ ᱯᱟᱲᱦᱟᱣ ᱠᱟᱛᱮᱫ ᱵᱚᱱ ᱠᱩᱞ ᱠᱟᱠᱚᱭᱟ